ᱯᱩᱛᱷᱤ ᱯᱟᱲᱦᱟᱣ ᱢᱩᱪᱟᱹᱫ ᱞᱟᱹᱜᱤᱫ ᱫᱚ ᱛᱤᱱᱟᱹᱜ ᱚᱠᱛᱚ ᱞᱟᱜᱟᱜᱼᱟ ᱥᱮ ᱦᱟᱛᱟᱣᱟ ᱚᱱᱟᱫᱚ ᱯᱩᱛᱷᱤ ᱪᱮᱛᱟᱱ ᱜᱮ ᱱᱤᱨᱵᱷᱚᱨ ᱫᱟᱭ ᱯᱩᱛᱷᱤ ᱦᱩᱰᱤᱧ ᱢᱟᱪᱷᱟ ᱚᱞ ᱛᱟᱦᱮᱱ ᱯᱩᱛᱷᱤ ᱠᱚᱫᱚ ᱢᱤᱫ ᱫᱤᱱ ᱛᱮᱦᱚᱸ ᱯᱟᱲᱦᱟᱣ ᱢᱩᱪᱟᱹᱫ ᱜᱟᱱᱚᱜᱼᱟ ᱞᱟᱹᱴᱩ ᱜᱟᱭᱟᱱ ᱠᱚ ᱛᱟᱦᱮᱸ ᱞᱮᱱᱠᱷᱟᱱ ᱞᱟᱹᱴᱩ ᱵᱳᱭ ᱛᱟᱦᱮᱸ ᱞᱮᱱᱠᱷᱟᱱ ᱚᱱᱟᱫᱚ ᱵᱟᱨᱯᱮ ᱫᱤᱱᱦᱚᱸ ᱚᱠᱛᱚ ᱞᱟᱜᱟᱣ ᱫᱟᱲᱮᱭᱟᱜᱼᱟ ᱤᱧᱫᱚ ᱥᱟᱨᱟᱫᱤᱱ ᱨᱮ ᱯᱩᱱ ᱛᱷᱮᱠᱮ ᱢᱚᱬᱮ ᱴᱟᱲᱟᱝ ᱤᱧ ᱯᱟᱲᱦᱟᱣ ᱫᱟᱲᱮᱭᱟᱜᱼᱟ ᱡᱩᱫᱤ ᱠᱟᱹᱢᱤ ᱠᱚ ᱵᱟᱝ ᱛᱟᱦᱮᱱᱟ ᱛᱚᱵᱮ ᱟᱹᱱᱤᱡ ᱯᱩᱱ ᱴᱟᱲᱟᱝ ᱫᱷᱟᱹᱨᱤᱡ ᱥᱮ ᱢᱚᱬᱮ ᱴᱟᱲᱟᱝ ᱫᱷᱟᱹᱨᱤᱡ ᱯᱟᱲᱦᱟᱣ ᱫᱟᱲᱮᱭᱟᱜ ᱜᱮᱭᱟ ᱪᱟᱸᱫᱳ ᱠᱤᱭᱟᱹ ᱥᱮ ᱦᱟᱯᱛᱟᱠᱤᱭᱟᱹ ᱯᱟᱲᱦᱟᱣ ᱞᱟᱹᱜᱤᱫ ᱡᱟᱦᱟᱸ ᱯᱚᱛᱨᱤᱠᱟ ᱠᱚ ᱦᱮᱱᱟᱜᱼᱟ ᱚᱱᱟᱦᱚᱸ ᱯᱟᱲᱦᱟᱣ ᱜᱮᱭᱟ ᱚᱱᱟ ᱠᱚ ᱛᱟᱞᱟᱛᱮ ᱫᱮᱥ ᱫᱤᱥᱳᱢ ᱨᱮᱱᱟᱜ ᱟᱹᱰᱤ ᱠᱷᱚᱵᱚᱨ ᱜᱮ ᱧᱟᱢᱚᱜᱼᱟ ᱛᱮᱢᱱᱤ ᱡᱟᱦᱟᱸᱭ ᱥᱟᱶᱦᱮᱫ ᱠᱚ ᱪᱚᱨᱪᱟᱭᱮᱫᱟ ᱩᱱᱠᱩ ᱦᱚᱸ ᱟᱠᱚᱣᱟᱜ ᱠᱟᱛᱷᱟ ᱫᱤᱥᱚᱢ ᱦᱚᱲ ᱴᱷᱮᱱ ᱠᱚ ᱯᱟᱥᱱᱟᱣ ᱫᱟᱲᱮᱭᱟᱜᱼᱟ ᱩᱱᱠᱩᱦᱚᱸ ᱩᱫᱽᱜᱟᱹᱣ ᱠᱚ ᱧᱟᱢᱟ ᱚᱱᱟ ᱦᱮᱛᱮᱡᱛᱮ ᱡᱟᱦᱟᱱ ᱪᱟᱸᱫᱳᱠᱤᱭᱟᱹ ᱥᱮ ᱦᱟᱯᱛᱟᱠᱤᱭᱟᱹ ᱚᱞ ᱟᱠᱟᱱ ᱯᱚᱛᱨᱤᱠᱟ ᱠᱚᱫᱚ ᱯᱟᱲᱦᱟᱣ ᱜᱮᱭᱟ